ᱟᱹᱵᱤᱱ ᱫᱟᱹᱲ ᱡᱚᱠᱷᱚᱱ ᱢᱟᱲᱟᱝ ᱫᱟᱹᱲ ᱟᱹᱵᱤᱱ ᱥᱮ ᱩᱱ ᱡᱚᱠᱷᱚᱱ ᱦᱚᱲᱢᱚ ᱠᱚ ᱠᱟᱴᱟ ᱠᱚᱭ ᱚᱨᱟ ᱟᱨ ᱱᱚᱣᱟ ᱠᱚᱫᱚ ᱠᱟᱨᱚᱱ ᱛᱟᱦᱮᱱᱟ ᱟᱹᱵᱤᱱ ᱠᱤᱪᱷᱩ ᱠᱤᱪᱷᱩ ᱡᱤᱱᱤᱚᱥ ᱵᱟᱹᱵᱤᱱ ᱠᱚᱨᱟᱣᱟ ᱡᱟᱦᱟᱸ ᱦᱤᱲᱤᱧᱟᱵᱤᱱ ᱡᱟᱦᱟᱸ ᱫᱚ ᱟᱹᱵᱤᱱ ᱴᱟᱴᱠᱟᱜᱮ ᱫᱟᱹᱲᱵᱮᱱ ᱮᱦᱚᱵᱟ ᱚᱱᱟ ᱠᱚ ᱦᱩᱭᱱᱟ ᱫᱟᱜ ᱧᱩᱠᱚ ᱦᱩᱭᱱᱟ ᱡᱮᱢᱚᱱ ᱞᱟᱡ ᱦᱟᱹᱥᱩᱣᱟ ᱫᱟᱹᱲ ᱫᱟᱹᱲᱛᱮ ᱡᱮᱢᱚᱱ ᱚᱱᱟ ᱦᱚᱸ ᱡᱮ ᱞᱟᱡ ᱦᱟᱹᱥᱩᱣᱟ ᱚᱱᱟ ᱠᱚᱫᱚ ᱡᱩᱫᱤ ᱟᱹᱵᱤᱱ ᱫᱟᱹᱲ ᱢᱟᱲᱟᱝᱨᱮ ᱵᱤᱥᱤ ᱰᱷᱮᱹᱨ ᱫᱟᱜ ᱠᱚᱵᱤᱱ ᱧᱩ ᱠᱟᱜᱼᱟ ᱟᱨᱵᱤᱱ ᱫᱟᱹᱲᱟ ᱮᱱᱠᱷᱟᱱ ᱫᱚ ᱚᱱᱟ ᱠᱚ ᱫᱟᱨᱟᱭ ᱠᱚᱛᱮ ᱦᱚᱸ ᱞᱟᱡ ᱦᱟᱹᱥᱩᱣᱟ ᱟᱨ ᱦᱚᱲᱢᱚ ᱦᱟᱹᱥᱩ ᱠᱟᱴᱟ ᱠᱚ ᱦᱟᱹᱥᱩ ᱱᱚᱣᱟ ᱠᱚᱫᱚ ᱠᱟᱴᱟ ᱠᱚ ᱚᱨ ᱱᱚᱣᱟ ᱠᱚᱫᱚ ᱟᱹᱵᱤᱱ ᱡᱩᱫᱤ ᱫᱟᱹᱲ ᱢᱟᱲᱟᱝᱨᱮ ᱡᱩᱫᱤ ᱟᱹᱵᱤᱱ ᱵᱟᱵᱤᱱ ᱮᱠᱥᱟᱨ ᱥᱟᱭᱤᱡᱟ ᱠᱟᱴᱟ ᱠᱚ ᱵᱟᱵᱤᱱ ᱴᱷᱚᱡᱽ ᱛᱟᱵᱤᱱᱟ ᱵᱟᱝᱠᱤ ᱦᱚᱲᱢᱚ ᱠᱚ ᱵᱟᱹᱵᱤᱱ ᱴᱷᱚᱡᱽ ᱛᱟᱹᱵᱤᱱᱟ ᱮᱱᱠᱷᱟᱱ ᱫᱚ ᱱᱚᱣᱟ ᱠᱚᱦᱚᱸ ᱠᱟᱨᱚᱱ ᱢᱤᱫ ᱴᱟᱝ ᱛᱟᱦᱮᱱᱟ ᱡᱮ ᱦᱚᱲᱢᱚ ᱦᱟᱹᱥᱩ ᱨᱮᱭᱟᱜ ᱥᱮ ᱠᱟᱴᱟ ᱚᱨ ᱨᱮᱡᱟᱜ ᱱᱚᱣᱟ ᱠᱚ ᱟᱨ ᱫᱟᱹᱲ ᱯᱚᱨᱮ ᱫᱟᱹᱲ ᱯᱚᱨᱮ ᱟᱨᱟᱢᱥᱮ ᱚᱲᱟᱜ ᱡᱟᱦᱟᱸ ᱨᱮ ᱯᱩᱨᱟᱹᱣ ᱠᱮᱜ ᱟᱹᱵᱤᱱ ᱢᱚᱱᱮ ᱠᱟᱜᱵᱤᱱ ᱡᱟᱦᱟᱸ ᱛᱤᱱᱟᱹᱜ ᱡᱷᱟᱹᱞ ᱫᱟᱹᱲ ᱨᱮᱱᱟᱜ ᱛᱟᱦᱮᱸ ᱠᱟᱱ ᱛᱟᱹᱵᱤᱱᱟ ᱤᱱᱟᱹᱜ ᱡᱷᱟᱹᱞᱵᱤᱱ ᱯᱩᱨᱟᱹᱣ ᱠᱮᱜᱼᱟ ᱤᱱᱟᱹᱯᱚᱨ ᱡᱟᱦᱟᱸ ᱨᱤᱵᱤᱱ ᱟᱨᱟᱢᱟ ᱟᱨᱟᱢᱥᱮ ᱫᱩᱲᱩᱵ ᱵᱤᱱ ᱤᱱᱟᱹ ᱚᱠᱛᱚ ᱴᱟᱴᱠᱟᱜᱮ ᱡᱟᱦᱟᱱᱟᱜ ᱠᱚ ᱵᱟᱝ ᱛᱩᱞ ᱫᱚᱨᱠᱟᱨ ᱵᱟᱝᱠᱤ ᱴᱟᱴᱠᱟ ᱤᱱᱟᱹᱯᱚᱨᱮ ᱴᱟᱴᱠᱟ ᱵᱮᱨᱮᱫ ᱠᱟᱛᱮ ᱫᱟᱹᱲᱠᱚ ᱡᱟᱦᱟᱱᱟᱜ ᱚᱱᱠᱟ ᱦᱟᱴ ᱠᱟᱹᱢᱤ ᱥᱚᱸᱜᱮ ᱫᱚ ᱵᱟᱝ ᱠᱟᱹᱢᱤ ᱫᱚᱨᱠᱟᱨ ᱟᱨ ᱟᱨᱟᱢᱛᱮ ᱡᱤᱨᱟᱹᱣ ᱠᱟᱛᱮᱱ ᱜᱮ ᱱᱚᱣᱟ ᱠᱟᱹᱢᱤ ᱦᱩᱭᱩᱜᱼᱟ ᱟᱨᱵᱟᱝᱠᱷᱟᱱ ᱚᱱᱟ ᱠᱚ ᱢᱤᱫᱴᱟᱝ ᱠᱟᱨᱚᱱ ᱛᱟᱦᱮᱱᱟ ᱡᱮ ᱦᱚᱲᱢᱚ ᱦᱟᱹᱥᱩ ᱨᱮᱡᱟᱜ ᱵᱟᱝᱠᱤ ᱠᱟᱴᱟ ᱠᱚ ᱟᱨ ᱫᱟᱜ ᱱᱚᱣᱟ ᱫᱚ ᱫᱟᱹᱲ ᱯᱚᱨᱮ ᱫᱚ ᱫᱟᱜ ᱦᱟᱢᱮᱥᱟ ᱜᱮ ᱧᱩ ᱫᱚᱨᱠᱟᱨᱚᱜᱼᱟ